ᱤᱧᱫᱚ ᱦᱚᱥᱯᱤᱴᱟᱞ ᱨᱮᱜᱤᱧ ᱠᱩᱥᱤᱭᱟᱜᱼᱟ ᱟᱨ ᱵᱤᱢᱟᱨ ᱦᱚᱸ ᱚᱱᱠᱟᱱᱟᱜ ᱜᱮ ᱤᱧᱫᱚ ᱧᱟᱢᱤᱧ ᱠᱟᱱ ᱛᱟᱦᱮᱸᱫ ᱯᱟᱹᱨᱣᱟᱹ ᱦᱟᱺᱰᱤ ᱨᱤᱧ ᱧᱩ ᱵᱩᱞᱩᱜ ᱠᱟᱱ ᱛᱟᱦᱮᱸᱫ ᱴᱤᱵᱷᱤ ᱵᱤᱢᱟᱨ ᱜᱮ ᱧᱟᱢᱤᱧᱟ ᱤᱧᱫᱚ ᱴᱤᱵᱷᱤ ᱵᱤᱢᱟᱨ ᱨᱮ ᱰᱟᱠᱛᱚᱨ ᱠᱷᱟᱱᱟ ᱵᱟᱢ ᱥᱮᱱ ᱞᱮᱱᱠᱷᱟᱱ ᱨᱟᱱ ᱢᱩᱨᱜᱟᱹᱱ ᱛᱮᱫᱚ ᱟᱹᱛᱩ ᱫᱤᱥᱚᱢ ᱨᱮᱭᱟᱜ ᱛᱮᱫᱚ ᱵᱟᱭ ᱪᱟᱵᱟᱜ ᱠᱟᱱᱟ ᱚᱱᱟᱛᱮ ᱤᱧᱫᱚ ᱦᱚᱥᱯᱤᱴᱟᱞ ᱜᱤᱧ ᱠᱩᱥᱤᱭᱟᱜᱼᱟ ᱦᱚᱥᱯᱤᱴᱟᱞ ᱨᱮ ᱪᱟᱞᱟᱣ ᱞᱮᱱᱠᱷᱟᱱ ᱜᱮ ᱠᱷᱳᱠᱳ ᱠᱟᱥᱳ ᱤᱫᱤ ᱠᱟᱛᱮᱫ ᱮᱢ ᱪᱟᱞᱟᱣ ᱞᱮᱱᱠᱷᱟᱱ ᱜᱮ ᱟᱨ ᱴᱤᱵᱷᱤ ᱵᱤᱢᱟᱨ ᱜᱮ ᱧᱟᱢᱤᱧ ᱛᱟᱦᱮᱸᱫ ᱚᱱᱟᱛᱮ ᱰᱟᱠᱛᱚᱨ ᱠᱷᱟᱱᱟ ᱜᱤᱧ ᱠᱩᱥᱤᱭᱟᱜᱼᱟ ᱠᱷᱩᱜ ᱢᱟᱫᱟ ᱦᱚᱸ ᱱᱮᱛᱟᱨ ᱫᱚ ᱨᱟᱱ ᱢᱩᱨᱜᱟᱹᱱ ᱛᱮ ᱵᱟᱭ ᱪᱟᱵᱟᱜ ᱠᱟᱱᱛᱮ ᱦᱚᱥᱯᱤᱴᱟᱞ ᱨᱮᱭᱟᱜ ᱨᱟᱱ ᱜᱮᱞᱮ ᱟᱹᱜᱩᱭᱮᱫᱟ ᱟᱨ ᱦᱚᱥᱯᱤᱴᱟᱞ ᱨᱮᱫᱚ ᱱᱤᱛᱚᱜ ᱱᱚᱣᱟ ᱫᱮᱥᱤ ᱨᱟᱱ ᱠᱚᱛᱮ ᱫᱚ ᱵᱟᱭ ᱵᱮᱵᱮᱥ ᱠᱟᱱᱟ ᱠᱷᱟᱹᱞᱤ ᱠᱤᱰᱱᱤ ᱯᱷᱞᱤᱭᱳᱨ ᱜᱮ ᱵᱮᱵᱮᱥ ᱠᱟᱱᱟ ᱟᱨ ᱱᱚᱣᱟ ᱴᱤᱵᱷᱤ ᱴᱟᱵᱷᱟ ᱦᱚᱸ ᱪᱟᱵᱟᱜ ᱜᱮᱭᱟ ᱫᱚ ᱚᱠᱟ ᱨᱮᱭᱟᱜ ᱮᱢ ᱡᱚᱢᱟ ᱚᱱᱟᱛᱮ ᱤᱧᱫᱚ ᱢᱟᱱᱮ ᱦᱚᱥᱯᱤᱴᱟᱞ ᱜᱤᱧ ᱠᱩᱥᱤᱭᱟᱜᱼᱟ ᱠᱩᱥᱤ ᱠᱩᱥᱤ ᱠᱟᱛᱮᱫ ᱮ ᱟᱹᱜᱩ ᱠᱟᱛᱮᱫ ᱡᱚᱢ ᱠᱟᱛᱮᱫ ᱤᱧ ᱵᱮᱥ ᱟᱠᱟᱱᱟ